ᱤᱧᱫᱚ ᱟᱭᱢᱟ ᱥᱮᱨᱣᱟ ᱞᱮᱠᱟᱱᱟᱜ ᱞᱮᱠᱟᱛᱮ ᱠᱚᱞᱚᱢ ᱤᱫᱤ ᱠᱟᱛᱮ ᱞᱟᱪᱷᱟᱨᱤᱧ ᱚᱞᱤᱧ ᱠᱩᱥᱤᱭᱟᱜᱼᱟ ᱥᱟᱶᱛᱟ ᱤᱫᱤ ᱠᱟᱛᱮᱫ ᱜᱷᱟᱨᱚᱸᱡᱽ ᱥᱟᱹᱜᱟᱹᱭ ᱵᱤᱨ ᱵᱩᱨᱩ ᱪᱮᱬᱮ ᱪᱤᱯᱨᱩ ᱥᱤᱨᱡᱚᱱᱤᱭᱟᱹ ᱮᱢᱟᱱ ᱡᱚᱛᱚ ᱞᱮᱠᱟᱱᱟᱜ ᱤᱫᱤ ᱠᱟᱛᱮᱜᱮ ᱚᱞᱤᱧ ᱠᱩᱥᱤᱭᱟᱜᱼᱟ ᱞᱟᱪᱷᱟᱨᱮ ᱥᱩᱢᱩᱝ ᱫᱚ ᱵᱟᱝ ᱞᱮᱯᱴᱚᱯ ᱨᱮ ᱟᱨᱵᱟᱝ ᱢᱚᱵᱟᱭᱤᱞ ᱨᱮᱦᱚᱸ ᱚᱞᱪᱤᱠᱤᱛᱮᱧ ᱴᱟᱭᱤᱯᱟ ᱪᱟᱞᱟᱣᱮᱱ ᱥᱮᱨᱢᱟ ᱠᱚᱨᱮ ᱫᱚ ᱚᱞ ᱨᱮᱭᱟᱜ ᱵᱚᱫᱚᱞ ᱚᱠᱟ ᱞᱮᱠᱟᱛᱮ ᱦᱩᱭᱮᱱ ᱵᱟᱝ ᱢᱮᱱ ᱜᱟᱱᱚᱜᱼᱟ ᱢᱮᱱᱠᱷᱟᱱ ᱱᱤᱛᱟᱜ ᱴᱮᱠᱱᱤᱠ ᱡᱩᱜᱽ ᱨᱮ ᱟᱵᱚᱣᱟᱜ ᱚᱞᱪᱤᱠᱤ ᱤᱭᱩᱱᱤᱠᱳᱰ ᱨᱮ ᱥᱮᱞᱮᱫ ᱟᱠᱟᱱᱟ ᱠᱤᱵᱳᱨᱰ ᱨᱮᱦᱚᱸ ᱚᱞᱪᱤᱠᱤᱛᱮ ᱚᱞ ᱚᱞᱚᱜ ᱠᱟᱱᱟ ᱚᱞᱪᱤᱠᱤ ᱯᱷᱚᱱᱴ ᱰᱟᱣᱩᱱᱞᱳᱰ ᱠᱮᱫ ᱠᱷᱟᱱᱜᱮ ᱪᱤᱠᱤᱛᱮ ᱡᱟᱦᱟᱱᱟᱜ ᱚᱞᱜᱮᱢ ᱵᱮᱵᱷᱟᱨ ᱫᱟᱲᱮᱭᱟᱜᱼᱟ ᱚᱱᱟᱛᱮ ᱱᱤᱛᱳᱜ ᱫᱚ ᱞᱮᱯᱴᱚᱯ ᱥᱮ ᱢᱚᱵᱟᱭᱤᱞ ᱨᱮᱦᱚᱸ ᱠᱚ ᱴᱟᱭᱤᱯ ᱮᱫᱟ ᱟᱨ ᱟᱵᱚᱣᱟᱜ ᱚᱞ ᱨᱮᱭᱟᱜ ᱵᱚᱫᱚᱞ ᱦᱚᱸ ᱵᱚᱫᱚᱞ ᱟᱠᱟᱱᱟ